ᱜᱚᱢᱠᱮ ᱱᱚᱜᱼᱚᱭ ᱪᱟᱞᱟᱣᱮᱱ ᱵᱷᱟᱫᱚᱨ ᱵᱚᱸᱜᱟ ᱪᱟᱠᱚᱞᱛᱟᱹᱲᱤ ᱯᱟᱛᱟ ᱟᱯᱮᱭᱟᱜ ᱜᱟᱹᱰᱤ ᱛᱮ ᱪᱟᱞᱟᱣ ᱞᱮᱱ ᱛᱟᱦᱮᱡ ᱤᱧ ᱚᱱᱟ ᱪᱟᱞᱟᱣ ᱠᱟᱛᱮ ᱟᱹᱰᱤ ᱱᱟᱯᱟᱭ ᱤᱧ ᱵᱩᱡᱷᱟᱹᱣ ᱠᱮᱫᱟ ᱫᱟᱨᱟᱭ ᱠᱟᱱ ᱟᱜᱷᱟᱬ ᱵᱸᱜᱟ ᱠᱩᱱᱟᱹᱢᱤ ᱨᱮ ᱞᱩᱜᱩ ᱵᱩᱨᱩ ᱜᱷᱟᱱᱴᱟᱲ ᱵᱟ ᱲᱤ ᱪᱟᱞᱟᱜ ᱞᱟᱹᱜᱤᱫ ᱟᱨᱦᱚᱸ ᱠᱤ ᱱᱚᱣᱟ ᱜᱟᱹᱰᱤᱧ ᱧᱟᱢ ᱫᱟᱲᱮᱭᱟᱜᱼᱟ